ᱦᱮᱸ ᱤᱧ ᱫᱚ ᱠᱚᱞ ᱨᱮᱭᱟᱜ ᱫᱟᱜ ᱤᱧ ᱧᱟᱢᱟ ᱤᱧ ᱥᱮ ᱟᱞᱮ ᱠᱚᱞ ᱨᱮᱭᱟᱜ ᱫᱟᱜ ᱧᱟᱢ ᱠᱟᱛᱮ ᱟᱹᱰᱤ ᱞᱮ ᱥᱩᱵᱤᱫᱟ ᱟᱠᱟᱱᱟ ᱞᱟᱦᱟᱛᱮ ᱠᱩᱧ ᱨᱮᱭᱟᱜ ᱫᱟᱜ ᱧᱩ ᱦᱩᱭᱩᱜ ᱠᱟᱱ ᱛᱟᱦᱮᱸ ᱠᱟᱱᱟ ᱩᱱᱟᱹᱜ ᱵᱮᱥ ᱫᱚ ᱵᱟᱝ ᱵᱩᱡᱷᱟᱹᱜ ᱠᱟᱱ ᱛᱟᱦᱮᱸ ᱠᱟᱱᱟ ᱡᱟᱦᱟᱸ ᱞᱮᱠᱟ ᱱᱤᱛᱚᱜ ᱠᱚᱞ ᱨᱮᱭᱟᱜ ᱫᱟᱜ ᱧᱟᱢ ᱠᱟᱛᱮᱫ ᱞᱮ ᱵᱩᱡᱷᱟᱹᱣ ᱮᱫᱟ ᱟᱞᱮ ᱟᱛᱳ ᱨᱮᱱ ᱥᱟᱱᱟᱢ ᱦᱚᱲ ᱜᱮ ᱠᱩᱧ ᱫᱟᱜ ᱧᱩ ᱛᱮᱞᱮ ᱟᱲᱤᱥ ᱪᱟᱵᱟ ᱞᱮᱱᱟ ᱠᱤᱱᱛᱩ ᱱᱤᱛᱚᱜ ᱫᱚ ᱠᱚᱞ ᱫᱟᱜ ᱧᱟᱢ ᱠᱟᱛᱮᱫ ᱚᱱᱟ ᱟᱹᱲᱤᱥ ᱫᱚ ᱪᱟᱵᱟ ᱟᱠᱟᱱ ᱛᱟᱞᱮᱭᱟ ᱠᱩᱧ ᱫᱟᱜ ᱧᱩ ᱫᱚ ᱵᱮᱥ ᱦᱚᱸ ᱵᱟᱝ ᱵᱮᱥᱟ ᱪᱮᱫᱟᱜ ᱥᱮ ᱠᱩᱧ ᱫᱟᱜ ᱫᱚᱛᱚ ᱟᱨ ᱮᱥᱮᱫ ᱵᱟᱝ ᱛᱟᱦᱮᱱᱟ ᱚᱱᱟ ᱤᱭᱟᱹᱛᱮ ᱦᱚᱭ ᱞᱮᱠᱷᱟᱱ ᱟᱹᱰᱤ ᱞᱮᱠᱟᱱ ᱚᱡᱽᱨᱟ ᱠᱚ ᱡᱮᱞᱮᱠᱟ ᱫᱟᱨᱮ ᱨᱮᱱᱟᱜ ᱥᱟᱠᱟᱢ ᱜᱤᱛᱤᱞ ᱫᱷᱩᱲᱤ ᱮᱢᱟᱱ ᱠᱚ ᱠᱩᱧ ᱨᱮ ᱧᱩᱨᱩᱜᱼᱟ ᱢᱮᱱᱠᱷᱟᱱ ᱚᱱᱟ ᱮᱴᱠᱮᱴᱚᱬᱮ ᱫᱚ ᱵᱟᱝ ᱦᱩᱭᱩᱜ ᱠᱟᱱᱟ ᱠᱚᱞ ᱫᱟᱜ ᱨᱮᱫᱚ ᱵᱟᱝ ᱛᱟᱦᱮᱸ ᱠᱟᱱ ᱛᱮ ᱟᱞᱮ ᱫᱚ ᱠᱩᱧ ᱫᱟᱜ ᱜᱮ ᱪᱷᱟᱠᱱᱟ ᱛᱮ ᱪᱷᱟᱠᱟ ᱠᱟᱛᱮᱞᱮ ᱧᱩᱭᱮᱫ ᱛᱟᱦᱮᱸ ᱠᱟᱱᱟ ᱚᱱᱠᱟᱱᱟᱜ ᱫᱟᱜ ᱧᱩ ᱛᱮᱫᱚ ᱟᱵᱚ ᱥᱚᱨᱤᱨ ᱨᱮ ᱨᱳᱠ ᱟᱡᱟᱨ ᱦᱚᱸ ᱦᱩᱭ ᱫᱟᱲᱮᱭᱟᱜᱼᱟ ᱯᱷᱟᱨᱪᱟ ᱫᱟᱜ ᱫᱚ ᱟᱵᱚ ᱡᱤᱣᱭᱤ ᱨᱮ ᱟᱹᱰᱤ ᱜᱮ ᱞᱟᱹᱠᱛᱤᱭᱟᱱ ᱡᱤᱱᱤᱥ ᱠᱟᱱᱟ ᱫᱟᱠᱟ ᱵᱟᱢ ᱡᱚᱢ ᱠᱟᱛᱮᱫ ᱮᱢ ᱛᱟᱦᱮᱸ ᱫᱟᱲᱮᱭᱟᱜᱼᱟ ᱢᱮᱱᱠᱷᱟᱱ ᱫᱟᱜ ᱵᱟᱢ ᱧᱩ ᱞᱮᱠᱷᱟᱱ ᱚᱦᱚᱢ ᱛᱟᱦᱮᱸ ᱠᱚᱜᱼᱟ ᱟᱞᱮ ᱡᱟᱦᱟᱸ ᱠᱚᱞ ᱨᱮᱭᱟᱜ ᱫᱟᱜ ᱞᱮ ᱧᱩᱭᱟ ᱚᱱᱟᱫᱚ ᱟᱹᱰᱤ ᱯᱷᱟᱨᱪᱟ ᱫᱟᱜ ᱠᱟᱱᱟ